ᱦᱮᱸ ᱤᱧᱫᱩᱧ ᱠᱩᱥᱤᱭᱟᱜ ᱜᱮᱭᱟ ᱟᱨ ᱤᱧ ᱫᱚ ᱚᱰᱤᱭᱳ ᱵᱩᱠᱤᱧ ᱟᱸᱡᱚᱢ ᱜᱮᱭᱟ ᱪᱮᱫᱟᱜ ᱥᱮ ᱚᱱᱟ ᱫᱚ ᱯᱟᱲᱦᱟᱜ ᱦᱚᱸ ᱵᱟᱝ ᱦᱳᱭᱳᱜᱼᱟ ᱟᱸᱡᱚᱢ ᱠᱟᱛᱮ ᱜᱮ ᱟᱹᱰᱤ ᱜᱟᱱ ᱥᱮᱬᱟ ᱧᱟᱢᱚᱜᱼᱟ